ᱟᱞᱮ ᱟᱹᱛᱩ ᱛᱟᱞᱟ ᱠᱩᱞᱦᱤᱨᱮ ᱢᱤᱫᱴᱮᱱ ᱞᱩᱜᱩ ᱵᱟᱵᱟᱣᱟᱜ ᱛᱷᱟᱱ ᱢᱮᱱᱟᱜᱼᱟ ᱚᱱᱟ ᱛᱷᱟᱱ ᱨᱮᱫᱚ ᱥᱤᱸᱜᱟᱹᱲ ᱥᱮᱛᱟᱜ ᱱᱚᱴᱟ ᱠᱷᱚᱱ ᱜᱮᱡᱼᱜᱩᱨᱤᱡ ᱥᱟᱯᱷᱟ ᱥᱟᱹᱯᱷᱤᱭᱟᱠᱚ ᱟᱨᱠᱚ ᱯᱩᱡᱟᱹᱭᱟ ᱫᱷᱩᱯ ᱫᱷᱩᱱᱟᱹ ᱠᱚᱠᱚ ᱡᱮᱨᱮᱫᱟ ᱟᱨ ᱢᱚᱡᱽ ᱛᱮᱞᱮ ᱯᱩᱡᱟᱹ ᱯᱩᱡᱟᱹᱣᱭᱟ ᱢᱟᱱᱟᱣᱮᱭᱟ ᱡᱟᱛᱮ ᱟᱞᱮ ᱟᱹᱛᱩ ᱨᱮᱱ ᱢᱚᱡᱽ ᱛᱮᱞᱮ ᱵᱚᱥᱚᱵᱟᱥ ᱢᱟ ᱢᱚᱡᱽ ᱛᱮᱞᱮ ᱛᱟᱦᱮᱱ ᱢᱟ ᱟᱨ ᱱᱮᱰᱟ ᱟᱠᱟᱱ ᱫᱤᱱ ᱨᱮ ᱡᱮᱠᱳᱱᱳ ᱫᱤᱱ ᱨᱮᱜᱮ ᱩᱱᱤ ᱫᱚᱞᱮ ᱵᱚᱸᱜᱟᱣᱟᱭᱟ ᱟᱨ ᱵᱚᱸᱜᱟᱼᱵᱩᱨᱩ ᱠᱟᱛᱮᱜ ᱡᱮᱢᱚᱱ ᱡᱚᱛᱚ ᱦᱚᱲᱜᱮ ᱱᱟᱯᱟᱭ ᱛᱮᱞᱮ ᱛᱟᱦᱮᱱ ᱢᱟ